ᱫᱟᱜ ᱫᱚ ᱮᱢᱚᱱ ᱢᱤᱫᱴᱮᱱ ᱡᱤᱱᱤᱥ ᱠᱟᱱᱟ ᱫᱚ ᱡᱟᱦᱟᱸ ᱫᱚ ᱫᱟᱜ ᱵᱟᱝᱠᱷᱟᱱ ᱫᱚ ᱪᱮᱫ ᱦᱚᱸ ᱢᱟᱱᱮ ᱠᱳᱱᱳ ᱠᱟᱹᱢᱤ ᱜᱮ ᱵᱟᱵᱚ ᱮᱦᱚᱵ ᱫᱟᱲᱮᱭᱟᱜᱼᱟ ᱦᱮᱸ ᱢᱟᱱᱮ ᱡᱚᱢ ᱠᱷᱚᱱ ᱮᱦᱚᱵ ᱠᱟᱛᱮ ᱦᱮᱸ ᱛᱩᱯᱩ ᱯᱷᱟᱨᱪᱟ ᱞᱟᱹᱜᱤᱫ ᱥᱮ ᱡᱟᱦᱟᱱᱟᱜ ᱠᱟᱹᱢᱤ ᱞᱟᱹᱜᱤᱫ ᱜᱮ ᱛᱚ ᱚᱱᱟ ᱦᱚᱛᱮᱫ ᱛᱮ ᱫᱟᱜ ᱡᱮᱢᱚᱱ ᱡᱩᱫᱤ ᱵᱚ ᱧᱩᱭᱮᱫᱟ ᱫᱟᱜ ᱵᱚ ᱢᱮᱱᱟ ᱦᱮᱸ ᱧᱩᱭ ᱫᱟᱜ ᱡᱩᱫᱤᱢ ᱥᱟᱵ ᱫᱚᱦᱚᱭᱟ ᱛᱚ ᱚᱱᱟ ᱞᱟᱹᱜᱤᱫ ᱡᱮᱢᱚᱱ ᱢᱮᱱᱟᱜᱼᱟ ᱦᱚᱭᱛᱚ ᱴᱩᱠᱩᱡ ᱨᱮ ᱴᱩᱠᱩᱡ ᱠᱚᱨᱮ ᱠᱟᱸᱰᱟ ᱠᱚᱨᱮ ᱰᱳᱞ ᱠᱚᱨᱮ ᱦᱮᱸ ᱚᱱᱟ ᱮᱱᱛᱮ ᱧᱩᱭ ᱞᱟᱹᱜᱤᱫ ᱫᱟᱜ ᱫᱚ ᱮᱛᱚ ᱢᱟᱱᱮᱧ ᱥᱟᱵ ᱫᱚᱦᱚ ᱠᱟᱜᱼᱟ ᱛᱟᱨᱯᱚᱨ ᱟᱨᱚ ᱠᱟᱹᱢᱤ ᱢᱮᱱᱟᱜᱼᱟ ᱡᱟᱦᱟᱸ ᱫᱚ ᱦᱩᱭᱩᱜ ᱠᱟᱱᱟ ᱜᱟᱥᱟᱣ ᱜᱤᱛᱤᱞ ᱜᱟᱥᱟᱣ ᱜᱤᱛᱤᱞ ᱞᱟᱹᱜᱤᱫ ᱢᱮᱱᱟᱜᱼᱟ ᱦᱚᱭᱛᱚ ᱚᱱᱟ ᱦᱚᱸ ᱢᱟᱨᱟᱝ ᱢᱟᱨᱟᱝ ᱰᱮᱨᱟᱢ ᱢᱮᱱᱟᱜᱼᱟ ᱵᱟᱹᱞᱛᱤ ᱢᱮᱱᱟᱜᱼᱟ ᱦᱮᱸ ᱚᱱᱟ ᱨᱮ ᱚᱱᱟ ᱦᱚᱭᱛᱚ ᱥᱟᱵ ᱫᱚᱦᱚ ᱞᱩᱜᱽᱲᱤᱡ ᱥᱟᱯᱷᱟ ᱞᱟᱹᱜᱤᱫ ᱛᱮ ᱚᱱᱟ ᱚᱱᱟ ᱞᱟᱹᱜᱤᱫ ᱦᱚᱸ ᱢᱟᱨᱟᱝ ᱢᱟᱨᱟᱝ ᱰᱮᱨᱟᱢ ᱟᱨᱠᱤ ᱰᱮᱨᱟᱢ ᱢᱮᱱᱟᱜᱼᱟ ᱢᱟᱨᱟᱝ ᱢᱟᱨᱟᱝ ᱰᱤᱠᱪᱤ ᱠᱚ ᱢᱮᱱᱟᱜᱼᱟ ᱰᱳᱞ ᱠᱚ ᱢᱮᱱᱟᱜᱼᱟ ᱚᱱᱟ ᱨᱮ ᱟᱨ ᱯᱟᱭᱨᱟᱜ ᱞᱟᱹᱜᱤᱫ ᱛᱮᱦᱚᱸ ᱟᱨᱠᱤ ᱱᱚᱣᱟ ᱠᱚᱜᱮ ᱟᱨᱠᱤ ᱱᱟᱥᱮ ᱥᱟᱢᱟᱱ ᱠᱚᱫᱚ ᱦᱮᱸ ᱡᱮᱢᱚᱱ ᱰᱮᱨᱟᱢ ᱴᱩᱠᱩᱡ ᱰᱳᱞ ᱦᱮᱸ ᱟᱨ ᱤᱭᱟᱹ ᱠᱷᱟᱱ ᱪᱳᱣᱵᱟᱪᱪᱟ ᱪᱳᱣᱵᱟᱪᱪᱟ ᱢᱮᱱᱟᱜᱼᱟ ᱪᱳᱣᱵᱟᱪᱪᱟ ᱨᱮᱦᱚᱸ ᱛᱚ ᱯᱮᱨᱮᱡ ᱫᱚᱦᱚᱠᱟᱜ ᱦᱩᱭᱩᱜᱼᱟ ᱚᱱᱟ ᱫᱚ ᱚᱟᱱ ᱢᱟᱱᱮ ᱜᱟᱥᱟᱣ ᱜᱤᱛᱤᱞ ᱯᱟᱭᱨᱟᱜ ᱞᱟᱹᱜᱤᱫ ᱛᱮ ᱱᱚᱣᱟ ᱠᱚᱜᱮ